ᱯᱮᱱᱴᱤᱝ ᱠᱟᱨᱰ ᱤᱧ ᱱᱤᱡᱮᱛᱮ ᱤᱧᱟᱹᱜ ᱱᱤᱡᱮ ᱛᱤᱛᱤᱧ ᱵᱮᱱᱟᱣ ᱠᱟᱫᱟ ᱵᱮᱱᱟᱣ ᱠᱟᱹᱫᱟᱹᱧ ᱤᱧᱟᱹᱜ ᱥᱠᱩᱞ ᱡᱤᱵᱚᱱ ᱨᱮ ᱡᱚᱠᱷᱚᱱ ᱤᱧᱟᱹᱜ ᱥᱠᱩᱞ ᱞᱟᱭᱤᱯᱷ ᱟᱨ ᱪᱮᱫ ᱛᱚᱠᱷᱚᱱᱤᱧ ᱵᱮᱱᱟᱣ ᱠᱟᱫᱟ ᱵᱮᱱᱟᱣ ᱠᱟᱛᱮᱫ ᱥᱠᱩᱞ ᱨᱮᱱ ᱢᱟᱪᱮᱫ ᱠᱩᱧ ᱮᱢ ᱟᱠᱟᱫ ᱠᱚᱣᱟ ᱯᱮᱱᱴᱤᱝ ᱠᱟᱨᱰ ᱟᱨ ᱤᱧ ᱛᱤᱛᱮ ᱤᱧᱟᱹᱜ ᱛᱤᱛᱮ ᱵᱮᱱᱟᱣ ᱡᱤᱱᱤᱥ ᱤᱧ ᱟᱹᱰᱤ ᱤᱧ ᱠᱩᱥᱤᱭᱟᱜᱼᱟ ᱟᱨ ᱡᱟᱦᱟᱸᱭ ᱦᱚᱲ ᱤᱧᱟᱹᱜ ᱛᱤᱛᱮ ᱮᱢ ᱦᱚᱸ ᱟᱹᱰᱤᱜᱤᱧ ᱠᱩᱥᱤᱭᱟᱜᱼᱟ ᱟᱨ ᱟᱡ ᱮ ᱦᱟᱛᱟᱣᱟ ᱠᱤᱢᱵᱟ ᱵᱟᱭ ᱦᱟᱛᱟᱣᱟ ᱚᱱᱟᱫᱚ ᱟᱭᱟᱜ ᱵᱮᱯᱟᱨ ᱠᱤᱱᱛᱩ ᱤᱧ ᱤᱧ ᱡᱟᱦᱟᱸᱧ ᱩᱭᱦᱟᱹᱨᱟ ᱡᱮᱧ ᱢᱚᱱᱮᱭᱟ ᱤᱧᱟᱹᱜ ᱛᱤᱛᱮ ᱵᱮᱱᱟᱣ ᱠᱟᱛᱮᱫ ᱢᱤᱫᱴᱮᱱ ᱦᱚᱲᱤᱧ ᱮᱢᱟᱭᱟ ᱚᱱᱟ ᱤᱧ ᱟᱹᱰᱤ ᱵᱷᱟᱹᱜᱤᱧ ᱠᱩᱥ ᱤᱭᱟᱜᱼᱟ ᱠᱤᱱᱛᱩ ᱤᱧᱤᱧ ᱠᱩᱥᱤᱭᱟᱜᱼᱟ ᱦᱚᱭᱛᱳ ᱟᱡ ᱵᱟᱭ ᱠᱩᱥᱤᱭᱟᱜᱼᱟ ᱚᱱᱟᱫᱚ ᱟᱭᱟᱜ ᱵᱮᱯᱟᱨ ᱠᱤᱱᱛᱩ ᱤᱧᱫᱚ ᱟᱹᱰᱤ ᱵᱷᱟᱹᱜᱤᱧ ᱠᱩᱥᱤᱭᱟᱜᱼᱟ